ᱚᱠᱛᱚ ᱥᱟᱶᱛᱮ ᱚᱠᱟᱞᱮᱠᱟ ᱥᱟᱱᱛᱟᱞᱤ ᱯᱟ ᱨᱥᱤ ᱩᱛᱱᱟᱹᱜ ᱠᱟᱱᱟ ᱚᱱᱟ ᱨᱮᱱᱟᱜ ᱛᱮᱞᱟ ᱫᱚ ᱢᱟᱱᱮ ᱮᱱᱟᱝ ᱡᱟᱦᱟᱸ ᱫᱚ ᱩᱱᱟᱹᱜ ᱫᱤᱱ ᱵᱟᱝᱞᱟᱛᱮ ᱠᱚ ᱯᱟᱲᱦᱟᱜ ᱠᱟᱱ ᱛᱟᱦᱮᱫ ᱠᱟᱱᱟ ᱩᱱᱫᱚ ᱫᱚ ᱩᱱᱟᱹᱜ ᱜᱟᱱ ᱵᱟᱵᱚᱱ ᱵᱩᱡᱽ ᱫᱟᱲᱮᱭᱟᱜ ᱠᱟᱱ ᱛᱟᱦᱮᱫ ᱟᱨ ᱱᱤᱛᱚᱜ ᱫᱚ ᱥᱟᱱᱛᱟᱞᱤᱛᱮ ᱚᱞ ᱯᱟᱲᱦᱟᱣ ᱚᱞ ᱪᱤᱠᱤ ᱛᱮᱵᱚᱱ ᱯᱟᱲᱟᱜ ᱠᱟᱱᱛᱮ ᱚᱱᱮᱠ ᱴᱟ ᱢᱟᱱᱮ ᱟᱵᱚᱵᱚᱱ ᱵᱩᱡᱽ ᱫᱟᱲᱮᱭᱟᱜ ᱠᱟᱱᱟ ᱢᱟᱱᱮ ᱥᱟᱱᱛᱟᱞᱤᱛᱮ ᱯᱟᱲᱦᱟᱣ ᱞᱮᱱ ᱨᱮᱦᱚᱸ ᱵᱚᱦᱩᱛ ᱴᱟ ᱥᱩᱡᱳᱜᱽ ᱥᱩᱵᱤᱫᱟ ᱧᱟᱢᱚᱜᱼᱟ ᱥᱮᱵᱚᱱ ᱵᱩᱡᱽ ᱫᱟᱲᱮᱭᱟᱜ ᱠᱟᱱᱟ ᱚᱞ ᱯᱟᱲᱦᱟᱣ ᱚᱱᱟ ᱱᱤᱛᱚᱜ ᱫᱚ ᱤᱧ ᱱᱤᱝᱠᱟᱹᱧ ᱢᱚᱱᱮᱭᱮᱫᱟ ᱩᱱᱟᱹᱜ ᱫᱤᱱᱫᱚ ᱦᱚᱭᱛᱚ ᱵᱟᱝ ᱛᱟᱦᱮᱸᱠᱟᱱ ᱠᱷᱟᱹᱛᱤᱨᱛᱮ ᱟᱹᱰᱤᱜᱟᱱ ᱵᱷᱟᱞᱮ ᱟᱱᱟᱴ ᱨᱮ ᱵᱚᱱ ᱛᱟᱦᱮᱸ ᱞᱮᱱᱟ ᱵᱟᱵᱚᱱ ᱵᱩᱡᱮᱫ ᱛᱟᱦᱮᱫ ᱱᱤᱛᱚᱜ ᱫᱚ ᱟᱵᱚᱱᱟᱜ ᱚᱞ ᱟᱠᱠᱷᱚᱨᱛᱮ ᱦᱮᱡ ᱟᱠᱟᱱᱛᱮ ᱠᱤᱪᱷᱩ ᱠᱤᱪᱷᱩ ᱦᱚᱲ ᱠᱟᱹᱢᱤ ᱠᱚᱦᱚᱸ ᱚᱱᱮᱠᱜᱮ ᱱᱚᱣᱟ ᱯᱟᱲᱦᱟᱣ ᱠᱷᱟᱹᱛᱤᱨ ᱠᱚ ᱧᱟᱢ ᱟᱠᱟᱫ ᱛᱟᱵᱚᱱᱟ ᱟᱫᱚ ᱱᱚᱝᱠᱟ ᱥᱟᱱᱛᱟᱞᱤ ᱥᱟᱱᱛᱟᱞᱤ ᱪᱤᱠᱤᱛᱮ ᱯᱟᱲᱦᱟᱣ ᱦᱚᱸ ᱵᱚᱫᱚᱞ ᱞᱮᱱᱠᱷᱟᱱ ᱟᱨᱦᱚᱸ ᱠᱷᱩᱵ ᱵᱷᱟᱜᱤᱧ ᱵᱩᱡᱮᱫ ᱛᱟᱵᱚᱱᱟ ᱟᱫᱚ ᱱᱤᱛᱚᱜ ᱫᱚ ᱩᱱᱟᱹᱜ ᱜᱟᱱ ᱚᱥᱵᱤᱫᱟ ᱦᱚᱸ ᱵᱟᱝ ᱵᱩᱡᱩᱜ ᱠᱟᱱᱟ ᱟᱨ ᱟᱢ ᱪᱮᱫᱟᱜ ᱵᱚᱫᱚᱞ ᱮᱢ ᱵᱩᱡᱽᱫᱟ ᱚᱱᱟᱫᱚ ᱦᱩᱭᱩᱜ ᱠᱟᱱᱟ ᱵᱚᱫᱚᱞ ᱵᱚᱫᱚᱞ ᱫᱚ ᱱᱤᱝᱠᱟᱹ ᱠᱟᱨᱚᱱ ᱛᱮᱧ ᱵᱩᱡᱽ ᱮᱫᱟ ᱡᱟᱛᱷᱮ ᱢᱟᱱᱮ ᱚᱞ ᱯᱟᱲᱦᱟᱣ ᱫᱚ ᱵᱟᱝᱞᱟᱛᱮ ᱯᱟᱲᱦᱟᱣ ᱟᱨ ᱥᱟᱱᱛᱟᱞᱤ ᱯᱟᱲᱦᱟᱣ ᱫᱚ ᱵᱟᱝᱞᱟ ᱛᱮᱫᱚ ᱠᱷᱩᱵ ᱠᱚᱴᱷᱤᱱ ᱵᱚᱱ ᱵᱩᱡᱮᱫ ᱛᱟᱦᱮᱫ ᱱᱤᱛᱚᱜ ᱫᱚ ᱟᱵᱚᱣᱟᱜ ᱟᱥᱟ ᱵᱷᱟᱥᱟ ᱛᱮᱵᱚᱱ ᱯᱟᱲᱦᱟᱜ ᱠᱟᱱᱟ ᱚᱞᱪᱤᱠᱤ ᱛᱮᱵᱚᱱ ᱯᱟᱲᱦᱟᱜ ᱠᱟᱱᱛᱮ ᱠᱷᱩᱵ ᱱᱟᱯᱟᱭ ᱤᱧ ᱵᱩᱡᱽᱫᱟ ᱚᱱᱟ ᱞᱮᱠᱟᱛᱮ ᱟᱫᱚ ᱱᱟᱯᱟᱭ ᱜᱮᱵᱚᱱ ᱦᱮᱡ ᱪᱟᱞᱟᱣ ᱫᱟᱲᱮᱭᱟᱜᱼᱟ ᱪᱮᱫᱪᱚᱝ ᱱᱤᱛᱚᱜ ᱫᱚ ᱩᱱᱟᱹᱜ ᱜᱟᱱ ᱚᱞ ᱯᱟᱲᱦᱟᱣ ᱮᱴᱠᱮ ᱴᱚᱬᱮ ᱵᱟᱝ ᱵᱩᱡᱩᱜ ᱠᱟᱱᱟ ᱚᱥᱵᱤᱫᱟ ᱡᱟᱛᱮ ᱟᱵᱚᱣᱟᱜ ᱟᱲᱟᱝ ᱨᱚᱲ ᱟᱲᱟᱝ ᱛᱮᱵᱚᱱ ᱯᱟᱲᱦᱟᱜ ᱠᱟᱱᱟ ᱟᱫᱚ ᱮᱴᱠᱮ ᱴᱚᱬᱮ ᱫᱚ ᱵᱟᱝ ᱵᱩᱡᱩᱜ ᱠᱟᱱᱟ ᱱᱚᱸᱰᱮ ᱫᱚ ᱟᱫᱚ ᱚᱱᱟ ᱛᱟᱞᱟᱛᱮ ᱟᱨᱚᱵᱚᱱ ᱪᱮᱥᱴᱟᱭᱢᱟ ᱦᱚᱸᱜᱼᱚᱭ ᱵᱚᱸᱜᱟᱼᱵᱩᱨᱩ ᱦᱚᱸ ᱵᱚᱸᱜᱟᱼᱵᱩᱨᱩ ᱠᱚᱦᱚᱸ ᱡᱮᱢᱚᱱ ᱚᱠᱚᱭ ᱫᱚ ᱥᱤᱵᱢᱚᱫᱤᱨ ᱨᱮ ᱵᱚᱸᱜᱟᱜ ᱠᱟᱱᱟᱭ ᱚᱠᱚᱭ ᱫᱚ ᱟᱵᱚᱨᱮᱱ ᱦᱚᱲ ᱜᱮ ᱦᱮᱸ ᱫᱤᱠᱩ ᱠᱚᱨᱮ ᱵᱚᱸᱜᱟ ᱠᱚᱵᱚᱱ ᱢᱟᱱᱟᱣᱮᱫ ᱠᱚᱣᱟ ᱟᱵᱚᱨᱮᱱ ᱦᱤᱲᱤᱧ ᱠᱟᱛᱮᱫ ᱟᱵᱚ ᱱᱤᱛᱚᱜ ᱫᱚ ᱡᱟᱛᱷᱮ ᱱᱚᱜᱼᱚᱭ ᱱᱚᱣᱟ ᱡᱟᱦᱮᱨ ᱜᱟᱲ ᱠᱚᱨᱮᱵᱚᱱ ᱵᱚᱸᱜᱟ ᱵᱩᱨᱩᱜ ᱠᱟᱱᱟ ᱱᱚᱣᱟ ᱠᱚᱜᱮ ᱟᱵᱚ ᱫᱚᱵᱚᱱ ᱵᱚᱸᱜᱟ ᱵᱩᱨᱩᱜᱼᱢᱟ ᱟᱫᱚ ᱦᱚᱸᱜᱼᱱᱟ ᱠᱚᱜᱮ ᱵᱚᱫᱚᱞ ᱫᱚ ᱡᱟᱛᱷᱮ ᱩᱱᱠᱩᱣᱟᱜ ᱵᱟᱝ ᱵᱮᱵᱚᱦᱟᱨ ᱠᱟᱛᱮᱫ ᱟᱵᱚᱣᱟᱜ ᱜᱮᱵᱚᱱ ᱵᱮᱵᱚᱦᱟᱨ ᱢᱟ ᱟᱫᱚ ᱚᱱᱟᱞᱮᱠᱟᱛᱮ ᱢᱟᱱᱮ ᱟᱹᱞᱤᱧᱟᱜ ᱫᱤᱥᱦᱩᱫᱤᱥ ᱠᱷᱚᱡ ᱫᱚ ᱱᱚᱝᱟᱠᱜᱮ ᱞᱤᱧ ᱢᱚᱱᱮᱭᱟ ᱡᱮ ᱱᱤᱛᱚᱜ ᱫᱚ ᱦᱟᱱᱟ ᱱᱟᱣᱟ ᱨᱮᱵᱚᱱ ᱪᱟᱞᱟᱜ ᱠᱟᱱᱟ ᱚᱱᱟ ᱵᱟᱝ ᱠᱟᱛᱮᱫ ᱟᱵᱚᱣᱟᱜ ᱨᱮᱜᱮ ᱡᱮᱢᱚᱱ ᱢᱚᱱᱫᱤᱨ ᱠᱚᱨᱮ ᱫᱚ ᱵᱟᱯᱞᱟ ᱠᱚ ᱮᱢᱟᱱ ᱠᱚᱦᱚᱸ ᱟᱞᱚᱵᱚᱱ ᱠᱚᱨᱟᱣᱢᱟ ᱚᱱᱮᱠᱮᱭ ᱦᱚᱲᱠᱚ ᱚᱠᱟᱨᱮ ᱠᱳᱴ ᱨᱮᱠᱚ ᱵᱟᱯᱞᱟᱜ ᱠᱟᱱᱟ ᱟᱨ ᱟᱵᱚᱣᱜ ᱫᱚᱵᱚᱱ ᱦᱤᱲᱤᱧ ᱥᱟᱨᱤᱭᱫᱟ ᱫᱤᱠᱩ ᱛᱮᱵᱚᱱ ᱨᱚᱨᱚᱲ ᱠᱟᱱᱟ ᱟᱵᱚᱣᱟᱜ ᱥᱟᱱᱛᱟᱲ ᱨᱚᱲ ᱠᱚᱦᱚᱸ ᱵᱚᱱ ᱦᱤᱲᱤᱧᱮᱫᱟ ᱡᱮᱢᱚᱱ ᱱᱚᱣᱟ ᱠᱚᱫᱚ ᱟᱞᱚᱵᱚᱱ ᱦᱤᱲᱤᱧᱢᱟ ᱚᱱᱟᱞᱮᱠᱟᱛᱮ ᱱᱤᱛᱫᱚ ᱱᱤᱭᱟᱹᱜᱤᱞᱤᱧ